ᱦᱮᱞᱳ ᱞᱟᱹᱭᱮᱫᱟᱞᱤᱧ ᱟᱵᱚ ᱟᱛᱳ ᱫᱤᱥᱚᱢ ᱠᱚᱨᱮ ᱪᱮᱫ ᱞᱮᱠᱟ ᱠᱟᱥᱴᱚᱢ ᱠᱚ ᱪᱮᱫᱞᱮᱠᱟ ᱦᱚᱨᱚᱜ ᱵᱟᱸᱫᱮ ᱨᱮᱱᱟᱜ ᱠᱟᱹᱴᱤᱡ ᱵᱮᱱ ᱞᱟᱹᱭ ᱫᱟᱲᱮᱭᱟᱜᱼᱟ ᱦᱩᱸ ᱢᱟᱱᱮ ᱟᱵᱚ ᱥᱟᱱᱛᱟᱲ ᱮᱜᱨᱤᱠᱟᱞᱪᱟᱨ ᱨᱮᱫᱚ ᱚᱱᱟᱜᱮ ᱪᱚᱞᱛᱤ ᱵᱤᱥᱤ ᱢᱮᱱᱟᱜᱼᱟ ᱥᱮ ᱪᱮᱫ ᱟᱪᱪᱷᱟ ᱛᱟᱨᱯᱚᱨᱮ ᱵᱟᱯᱞᱟ ᱵᱤᱦᱟᱹ ᱠᱚᱨᱮ ᱦᱚᱸ ᱪᱟᱞᱟᱜ ᱜᱮᱭᱟ ᱚᱱᱟ ᱠᱚ ᱥᱮ ᱵᱟᱝ ᱥᱟᱥᱟᱝ ᱥᱟᱲᱤ ᱚ ᱟᱫᱚ ᱵᱟᱦᱟ ᱥᱚᱨᱦᱟᱭ ᱠᱚᱨᱮ ᱦᱚᱸ ᱢᱟᱱᱮ ᱪᱟᱞᱟᱜ ᱜᱮᱭᱟ ᱟᱨ ᱪᱮᱫ ᱦᱩᱸ ᱢᱟᱱᱮ ᱡᱷᱚᱛᱚ ᱯᱚᱨᱚᱵ ᱜᱮ ᱠᱟᱥᱴᱚᱢ ᱟᱞᱟᱫᱟᱜ ᱟᱥᱮ ᱥᱮᱢ ᱠᱟᱥᱴᱚᱢ ᱦᱚᱸ ᱪᱟᱞᱟᱜ ᱜᱮᱭᱟ ᱦᱩᱸ ᱟᱪᱪᱷᱟ ᱚ ᱩᱱ ᱥᱚᱢᱚᱭ ᱫᱚ ᱢᱟᱨᱮ ᱵᱟᱝ ᱛᱟᱦᱮᱸᱞᱮᱱᱟ ᱟᱨ ᱠᱤ ᱵᱟᱝ ᱦᱩᱸ ᱚᱱᱠᱟ ᱠᱟᱛᱷᱟ ᱵᱟᱝ ᱦᱩᱸ ᱢᱟᱱᱮ ᱯᱟᱧᱪᱤ ᱟᱨ ᱯᱟᱧᱪᱤ ᱫᱷᱩᱛᱤ ᱫᱚ ᱪᱮᱫ ᱯᱷᱮᱢᱟᱥ ᱨᱮ ᱢᱮᱱᱟᱜ ᱟᱥᱮ ᱪᱮᱫ ᱢᱟᱱᱮ ᱯᱨᱟᱭ ᱢᱟᱱᱮ ᱥᱟᱱᱛᱟᱞᱤ ᱡᱟᱦᱟᱸᱱᱟᱜ ᱠᱟᱞᱪᱟᱨ ᱠᱚᱨᱮ ᱜᱮ ᱯᱨᱟᱭ ᱪᱟᱞᱟᱜ ᱠᱟᱱ ᱜᱮᱭᱟ ᱯᱟᱧᱪᱤ ᱫᱷᱩᱛᱤ ᱟᱨ ᱯᱟᱧᱪᱤ ᱥᱟᱲᱤ ᱫᱚ ᱵᱟᱝ ᱴᱷᱤᱠ ᱤᱱᱟᱹ ᱜᱮ ᱵᱟᱲᱟᱭ ᱥᱟᱱᱟᱭᱮᱫ ᱞᱤᱧ ᱛᱟᱦᱮᱸᱫ ᱟᱪᱪᱟ ᱫᱚᱦᱚᱭ ᱫᱟᱞᱤᱧ ᱛᱟᱦᱞᱮ